ᱦᱮᱞᱳ ᱦᱮᱸ ᱦᱮᱸ ᱢᱮᱱᱟᱜᱼᱟ ᱟᱞᱮ ᱯᱩᱨᱩᱞᱤᱭᱟᱹ ᱡᱮᱞᱟ ᱨᱮᱫᱚ ᱢᱮᱱᱟᱜᱼᱟ

ᱟᱡᱚᱫᱤᱭᱟᱹ ᱦᱮᱱᱟᱜᱼᱟ ᱮᱭ ᱡᱚᱭᱪᱚᱱᱰᱤ ᱦᱮᱱᱟᱜᱼᱟ ᱡᱚᱭᱪᱚᱱᱰᱤ ᱯᱚᱨᱮ ᱫᱚ ᱟᱡᱚᱫᱤᱭᱟᱹ ᱫᱚ ᱯᱩᱨᱱᱤᱢᱟ ᱵᱟᱹᱭᱥᱟᱹᱠᱷ ᱯᱩᱨᱱᱤᱢᱟ ᱨᱮᱠᱚ ᱪᱟᱞᱟᱜᱼᱟ ᱟᱨ ᱟᱨᱚ ᱚᱠᱟᱨᱮᱠᱚ ᱪᱟᱞᱟᱜᱼᱟ ᱟᱨ ᱡᱚᱭᱪᱚᱱᱰᱤ ᱨᱮᱫᱚ ᱢᱚᱠᱚᱨ ᱨᱮᱠᱚ ᱪᱟᱞᱟᱜᱼᱟ ᱟᱨ ᱟᱠᱷᱟᱱ ᱨᱮᱠᱚ ᱪᱟᱞᱟᱜᱼᱟ ᱦᱮᱸ ᱦᱮᱸ ᱢᱮᱱᱟᱜᱼᱟ ᱦᱳᱴᱮᱞ ᱢᱮᱱᱟᱜᱼᱟ ᱦᱳᱥᱴᱮᱞ ᱢᱮᱱᱟᱜᱼᱟ ᱢᱟᱱᱮ ᱤᱭᱟᱹ ᱟᱡᱚᱫᱤᱭᱟᱹ ᱵᱩᱨᱩ ᱨᱮ ᱢᱮᱱᱟᱜᱼᱟ ᱟᱨ ᱦᱮᱸ ᱢᱮᱱᱟᱜ ᱜᱮᱭᱟ ᱛᱟᱦᱮᱱ ᱦᱳᱥᱴᱮᱞ ᱵᱮᱵᱚᱥᱛᱟ ᱫᱚ ᱢᱮᱱᱟᱜ ᱜᱮᱭᱟ ᱦᱮᱸ ᱯᱟᱛᱟ ᱫᱚ ᱦᱩᱭᱩᱜ ᱠᱟᱱᱟ ᱚᱱᱮ ᱦᱩᱸ ᱚᱱᱮ ᱦᱩᱭᱩᱜ ᱠᱟᱱᱟ ᱡᱚᱲᱥᱟ ᱰᱮᱢ ᱨᱮ ᱦᱩᱭᱩᱜᱼᱟ ᱟᱜᱚ ᱱᱚᱰᱮ ᱵᱮᱠᱚ ᱰᱮᱢ ᱨᱮ ᱦᱩᱭᱩᱜᱼᱟ ᱚᱱᱮᱛᱚᱧ ᱞᱟᱹᱭ ᱠᱮᱫᱟ ᱵᱟᱹᱭᱥᱟᱹᱠᱷ ᱪᱟᱸᱫᱚ ᱯᱩᱨᱱᱤᱢᱟ ᱨᱮ ᱦᱩᱭᱩᱜᱼᱟ ᱦᱮᱸ ᱦᱮᱸ ᱦᱮᱸ ᱦᱮᱸ ᱢᱟ ᱫᱚᱦᱚᱭ ᱢᱮ